ᱢᱚᱱ ᱵᱟᱭᱥᱟᱜ ᱞᱟᱹᱜᱤᱫᱼᱛᱮ ᱡᱳᱜᱟ ᱫᱚ ᱟᱹᱰᱤᱜᱮ ᱱᱟᱯᱟᱭᱟ ᱡᱮᱢᱚᱱ ᱢᱚᱱ ᱵᱮᱥ ᱛᱟᱦᱮᱸ ᱞᱮᱱᱠᱷᱟᱱ ᱦᱚᱲ ᱥᱟᱶᱛᱮ ᱟᱹᱰᱤ ᱵᱮᱥ ᱵᱮᱵᱚᱦᱟᱨ ᱦᱚᱸᱢ ᱫᱟᱲᱮᱭᱟᱜᱼᱟ ᱟᱨ ᱠᱟᱹᱢᱤ ᱡᱟᱦᱟᱸ ᱠᱟᱹᱢᱤᱢ ᱠᱟᱹᱢᱤᱭᱟ ᱚᱱᱟᱦᱚᱸ ᱢᱚᱱ ᱞᱟᱜᱟᱣ ᱠᱟᱛᱮ ᱯᱩᱨᱟᱹᱜᱼᱟ